ᱟᱵᱚᱣᱟᱜ ᱞᱟᱭ ᱞᱟᱠᱪᱟᱨ ᱥᱮᱫ ᱢᱮᱫ ᱢᱚᱱᱮ ᱞᱟᱣᱭᱮᱨ ᱞᱮᱠᱷᱟᱱ ᱵᱚᱱ ᱧᱮᱞᱟ ᱟᱵᱚ ᱞᱟᱦᱟ ᱛᱮᱢᱟ ᱥᱟᱱᱟᱢᱟᱜ ᱜᱮ ᱡᱚᱛᱷᱟᱛ ᱡᱚᱛᱷᱟᱛ ᱜᱮ ᱛᱟᱦᱮᱫ ᱠᱟᱱᱟ ᱢᱮᱱᱠᱷᱟᱱ ᱛᱤᱱᱟᱹᱜ ᱟᱹᱨᱩ ᱯᱷᱮᱨᱟᱜ ᱠᱟᱱᱟ ᱵᱚᱱ ᱢᱟᱹᱱᱢᱤ ᱩᱱᱟᱹᱜ ᱜᱮ ᱟᱵᱚᱣᱟᱜ ᱞᱟᱭ ᱞᱟᱠᱪᱟᱨ ᱟᱹᱨᱤ ᱪᱟᱹᱞᱤ ᱱᱟᱥᱮ ᱱᱟᱥᱮ ᱵᱚᱱ ᱰᱷᱤᱞᱟᱹᱣ ᱤᱫᱤᱭᱮᱜᱼᱟ ᱢᱮᱱᱠᱷᱟᱱ ᱱᱚᱣᱟ ᱠᱚ ᱢᱩᱫᱽ ᱨᱮ ᱥᱟᱱᱟᱢ ᱦᱚᱲ ᱫᱚ ᱵᱟᱝᱼᱟ ᱢᱮᱱᱟᱜ ᱠᱚᱣᱟ ᱚᱱᱠᱟᱱ ᱠᱚ ᱢᱤᱫ ᱵᱟᱨ ᱚᱱᱠᱟ

ᱡᱟᱦᱟᱸᱭ ᱫᱚ ᱟᱵᱚᱣᱟᱜ ᱞᱟᱭ ᱞᱟᱠᱪᱟᱨ ᱨᱮᱱᱟᱜ ᱮᱱᱮᱡ ᱥᱮᱨᱮᱧ ᱵᱟᱹᱜᱤ ᱠᱟᱛᱮ ᱮᱴᱟᱜᱼᱟᱜ ᱠᱚ ᱟᱯᱱᱟᱨ ᱮᱫᱟ ᱟᱨ ᱡᱚᱛᱚ ᱠᱷᱚᱱ ᱢᱟᱨᱟᱝ ᱠᱟᱛᱷᱟ ᱫᱚ ᱦᱩᱭᱩᱜ ᱠᱟᱱᱟ ᱟᱵᱚᱣᱟᱜ ᱫᱤᱥ ᱦᱩᱫᱤᱥ ᱟᱹᱠᱤᱞ ᱫᱟᱲᱮ ᱛᱮ ᱵᱟᱵᱚᱱ ᱯᱟᱸᱡᱟ ᱫᱟᱲᱮᱭᱟᱜ ᱠᱟᱱᱟ ᱚᱠᱟ ᱵᱮᱥ ᱚᱠᱟ ᱵᱟᱹᱲᱤᱡ ᱚᱱᱟᱛᱮ ᱯᱟᱞᱮᱱ ᱟᱵᱚᱣᱟᱜ ᱞᱟᱭ ᱞᱟᱠᱪᱟᱨ ᱥᱮᱫ ᱫᱚ ᱵᱟᱵᱚᱱ ᱞᱟᱣᱭᱮᱨᱚᱜ ᱠᱟᱱᱟ ᱟᱵᱚᱣᱟᱜ ᱞᱟᱭ ᱞᱟᱠᱪᱟᱨ ᱱᱩᱱᱟᱹᱜ ᱵᱷᱟᱜᱮ ᱠᱟᱛᱮ ᱨᱮᱦᱚᱸ ᱢᱩᱨᱩᱠ ᱞᱮᱠᱟ ᱵᱚᱱ ᱠᱟᱹᱢᱤ ᱤᱫᱤᱭᱮᱫᱟ ᱚᱱᱟᱛᱮ ᱯᱟᱞᱮᱱ ᱥᱤᱠᱷᱱᱟᱹᱛ ᱠᱟᱛᱮ ᱦᱚᱸ ᱥᱤᱠᱷᱱᱟᱹᱛ ᱨᱮᱭᱟᱜ ᱢᱟᱹᱱ ᱵᱟᱵᱚᱱ ᱮᱢ ᱫᱟᱲᱮᱭᱟᱜ ᱠᱟᱱᱟ ᱟᱵᱚᱣᱟᱜ ᱞᱟᱭ ᱞᱟᱠᱪᱟᱨ ᱨᱮ ᱪᱮᱫᱟᱜ ᱥᱮ ᱥᱤᱠᱷᱱᱟᱹᱛ ᱞᱮᱱᱠᱷᱟᱱ ᱜᱮ ᱵᱟᱝ ᱦᱩᱭᱩᱜᱼᱟ ᱟᱵᱚᱣᱟᱜ ᱞᱟᱭ ᱞᱟᱠᱪᱟᱨ ᱥᱮᱫ ᱢᱮᱫ ᱞᱩᱛᱩᱨᱟᱜ ᱦᱩᱭᱩᱜᱼᱟ ᱟᱨ ᱟᱵᱚ ᱫᱚ ᱚᱱᱠᱟ ᱵᱟᱝ ᱠᱟᱹᱢᱤ ᱠᱟᱛᱮᱫ ᱮᱴᱟᱜ ᱞᱟᱭ ᱞᱟᱠᱪᱟᱨ ᱟᱹᱨᱤ ᱪᱟᱹᱞᱤ ᱥᱮᱫ ᱢᱚᱱᱮ ᱡᱤᱣᱤ ᱵᱚᱱ ᱞᱟᱣᱮᱨ ᱤᱫᱤᱭᱮᱫᱟ